ᱥᱟᱱᱛᱟᱞᱤ ᱯᱟᱹᱨᱥᱤ ᱥᱮ ᱟᱭᱳ ᱟᱲᱟᱝ ᱛᱮ ᱥᱮᱪᱮᱫ ᱞᱮᱱᱠᱷᱟᱡ ᱱᱚᱣᱟ ᱨᱮᱱᱟᱜ ᱮᱱᱮᱢ ᱚᱨᱠᱟ ᱯᱟᱲᱟᱜᱼᱟ ᱚᱱᱟ ᱫᱚ ᱦᱩᱭᱩᱜ ᱠᱟᱱᱟ ᱟᱵᱚᱣᱟᱜ ᱱᱚᱣᱟ ᱥᱟᱱᱛᱟᱞᱤ ᱯᱟᱹᱨᱥᱤ ᱚᱱᱟᱫᱚ ᱡᱩᱜᱽ ᱠᱷᱚᱱ ᱡᱩᱜᱽ ᱚᱱᱟᱫᱚ ᱴᱤᱠᱟᱹᱣ ᱛᱟᱦᱮᱱ ᱛᱟᱵᱚᱱᱟ ᱵᱟᱝ ᱟᱫᱚᱜ ᱛᱟᱵᱚᱱᱟ ᱚᱱᱟ ᱥᱟᱶᱛᱮ ᱟᱵᱚ ᱥᱟᱶᱛᱟ ᱨᱮᱭᱟᱜ ᱵᱚᱸᱜᱟ ᱵᱩᱨᱩ ᱫᱮᱵᱟᱥᱮᱵᱟ ᱛᱟᱨᱯᱚᱨᱮ ᱟᱵᱚᱣᱟᱜ ᱞᱟᱭᱼᱞᱟᱠᱪᱟᱨ ᱟᱹᱨᱤᱪᱟᱹᱞᱤ ᱥᱤᱨᱤᱧ ᱫᱩᱨᱟᱹᱝ ᱮᱢᱟᱱ ᱛᱮᱭᱟᱜ ᱡᱚᱛᱚ ᱜᱤ ᱟᱵᱚ ᱡᱚᱜᱟᱣ ᱫᱚᱦᱚ ᱛᱟᱦᱮᱱ ᱛᱟᱵᱚᱱᱟ ᱟᱨ ᱱᱚᱣᱟ ᱥᱟᱶᱛᱟᱞᱤ ᱯᱟᱹᱨᱥᱤ ᱥᱮᱪᱮᱫ ᱡᱩᱫᱤ ᱵᱟᱵᱚᱱ ᱥᱤᱠᱷᱱᱟᱹᱛ ᱫᱟᱲᱮᱭᱟᱜ ᱠᱷᱟᱡ ᱢᱤᱫ ᱫᱤᱱ ᱫᱚ ᱦᱟᱯᱮᱱ ᱟᱵᱚᱣᱟᱜ ᱱᱚᱣᱟ ᱡᱟᱹᱛ ᱞᱮᱠᱟᱛᱮ ᱵᱟᱧᱪᱟᱜ ᱦᱚᱸ ᱟᱹᱰᱤ ᱜᱮ ᱠᱚᱴᱷᱤᱱ ᱦᱩᱭ ᱫᱟᱲᱮᱭᱟᱜᱼᱟ ᱪᱮᱫᱟᱜ ᱥᱮ ᱮᱱᱛᱮᱫ ᱟᱵᱚᱣᱟᱜ ᱩᱯᱨᱩᱢ ᱫᱚ ᱠᱟᱱᱟ ᱟᱵᱚᱣᱟᱜ ᱯᱟᱹᱨᱥᱤ ᱜᱤ ᱟᱵᱚᱫᱚ ᱢᱤᱫᱴᱮᱡ ᱡᱟᱹᱛᱤ ᱞᱮᱠᱟᱛᱮ ᱵᱟᱧᱪᱟᱣ ᱫᱚᱦᱚ ᱫᱟᱲᱮᱭᱟᱵᱚᱱᱟ ᱟᱨ ᱚᱱᱟ ᱞᱟᱹᱜᱤᱫ ᱛᱮ ᱱᱚᱣᱟ ᱯᱟᱹᱨᱥᱤ ᱫᱚ ᱮᱠᱟᱞᱛᱮ ᱡᱚᱜᱟᱣ ᱫᱚᱦᱚᱭ ᱡᱟᱹᱨᱩᱲ ᱠᱟᱱ ᱛᱟᱵᱚᱱᱟ ᱚᱱᱟ ᱥᱟᱶᱛᱮ ᱱᱚᱣᱟ ᱯᱟᱹᱨᱥᱤ ᱛᱮᱢ ᱥᱮᱪᱮᱫ ᱞᱮᱱᱠᱷᱟᱱ ᱟᱵᱚᱨᱮᱱ ᱵᱤᱨᱵᱟᱱᱴᱟ ᱠᱚ ᱵᱤᱨ ᱵᱟᱹᱡᱟᱹᱞ ᱛᱟᱨᱯᱚᱨᱮ ᱥᱤᱫᱩᱼᱠᱟᱱᱩ ᱪᱟᱸᱫᱽᱼᱵᱷᱟᱭᱨᱳ ᱯᱷᱩᱞᱳᱼᱡᱷᱟᱱᱳ ᱛᱟᱨᱯᱚᱨᱮ ᱚᱠᱚᱭ ᱠᱚ ᱟᱵᱚᱣᱟᱜ ᱱᱚᱣᱟ ᱫᱤᱥᱟᱹᱢ ᱞᱟᱹᱜᱤᱫ ᱫᱤᱥᱩᱣᱟᱹ ᱠᱚ ᱡᱤᱣᱤ ᱠᱚ ᱟᱞᱟᱭᱟᱠᱟᱫ ᱱᱩᱠᱩ ᱠᱚᱣᱟᱜ ᱢᱤᱫᱴᱮᱡ ᱦᱚᱸᱵᱚ ᱫᱤᱥᱟᱹ ᱫᱚᱦᱚ ᱫᱟᱲᱮᱭᱟᱠᱚ ᱠᱟᱱᱟ ᱟᱵᱚᱱᱣᱟᱜ ᱱᱚᱣᱟ ᱥᱟᱱᱛᱟᱞᱤ ᱯᱟᱹᱨᱥᱤ ᱛᱮ ᱵᱟᱢ ᱥᱮᱪᱮᱫ ᱞᱮᱱᱠᱷᱟᱡ ᱱᱩᱠᱩ ᱠᱚ ᱵᱚᱸᱜᱟ ᱵᱩᱨᱩ ᱱᱩᱠᱩ ᱠᱚ ᱵᱤᱨᱵᱟᱱᱴᱟ ᱦᱚᱸ ᱢᱤᱫᱡ ᱫᱤᱱ ᱫᱚᱠᱚ ᱟᱫᱚᱜ ᱛᱟᱵᱚᱱᱟ ᱚᱱᱟ ᱞᱮᱠᱟᱛᱮ ᱥᱟᱱᱛᱟᱞᱤ ᱯᱟᱹᱨᱥᱤ ᱛᱮ ᱥᱮᱪᱮᱫ ᱫᱚ ᱟᱹᱰᱤ ᱜᱮ ᱞᱟᱹᱠᱛᱤ ᱢᱮᱱᱟᱜ ᱛᱟᱵᱚᱱᱟ ᱠᱟᱨᱚᱱ ᱦᱩᱭᱩᱜ ᱠᱟᱱᱟ ᱥ ᱟᱱᱛᱟᱞᱤ ᱯᱟᱹᱨᱥᱤ ᱨᱮ ᱱᱩᱱᱟᱹᱜ ᱢᱤᱫᱴᱮᱱ ᱫᱟᱲᱮ ᱢᱮᱱᱟᱜᱼᱟ ᱟᱵᱚᱣᱟᱜ ᱫᱚ ᱚᱠᱟᱴᱟᱜ ᱵᱤᱱᱛᱤ ᱢᱮᱱᱟᱜᱼᱟ ᱥᱮ ᱨᱚᱲ ᱢᱮᱱᱟᱜᱼᱟ ᱵᱤᱱᱛᱤ ᱢᱮᱱᱟᱜᱼᱟ ᱵᱟᱸᱠᱷᱮᱬ ᱢᱮᱱᱟᱜᱼᱟ ᱱᱚᱣᱟ ᱠᱚ ᱛᱟᱞᱟ ᱨᱮ ᱟᱵᱚ ᱫᱚ ᱟᱵᱚᱨᱮᱱ ᱵᱚᱸᱜᱟ ᱵᱩᱨᱩ ᱠᱚ ᱥᱚᱸᱜᱮ ᱢᱤᱫᱴᱮᱡ ᱡᱚᱯᱲᱟᱣ ᱢᱮᱱᱟᱜ ᱛᱟᱵᱚᱱᱟ ᱯᱟᱹᱦᱤᱞ ᱟᱵᱚᱨᱮᱱ ᱟᱹᱫ ᱯᱤᱞᱪᱩ ᱦᱟᱲᱟᱢ ᱯᱤᱞᱪᱩ ᱵᱩᱰᱷᱤ ᱩᱱᱠᱤᱱ ᱨᱮᱱ ᱵᱤᱨᱟᱹᱫᱟᱞᱤ ᱛᱤᱦᱤᱧ ᱟᱵᱚ ᱱᱚᱣᱟ ᱫᱷᱟᱹᱨᱛᱤ ᱨᱮᱵᱚᱱ ᱴᱩᱰᱟᱹᱝ ᱟᱠᱟᱱᱟ ᱢᱤᱫ ᱫᱤᱱ ᱦᱟᱯᱮᱱ ᱟᱵᱚ ᱱᱚᱣᱟ ᱥᱟᱱᱛᱟᱞᱤ ᱯᱟᱹᱨᱥᱤ ᱵᱚ ᱟᱫ ᱞᱮᱠᱷᱟᱡ ᱢᱤᱫᱴᱮᱡ ᱡᱟᱹᱛ ᱞᱮᱠᱟᱛᱮ ᱩᱯᱨᱩᱢᱚᱜ ᱦᱚᱸ ᱵᱟᱝ ᱵᱚ ᱚᱱᱟ ᱞᱮᱠᱟᱛᱮ ᱥᱟᱱᱛᱟᱞᱤ ᱯᱟᱹᱨᱥᱤ ᱡᱚᱜᱟᱣ ᱫᱚᱦᱚᱭ ᱥᱮ ᱱᱚᱣᱟ ᱥᱮᱬᱟᱭ ᱞᱟᱹᱜᱤᱫᱛᱮ ᱟᱭᱚ ᱟᱲᱟᱝᱛᱮ ᱚᱞ ᱟᱹᱠᱤᱞ ᱥᱮ ᱥᱮᱪᱮᱫ ᱫᱚ ᱟᱹᱰᱤᱜᱮ ᱞᱟᱹᱠᱛᱤ ᱜᱮ ᱢᱮᱱᱟᱜ ᱛᱟᱵᱚᱱᱟ